ᱦᱚᱸ ᱡᱚᱦᱟᱨᱼᱡᱚᱦᱟᱨ ᱞᱟᱹᱭ ᱵᱤᱱ ᱟᱹᱥᱩᱞ ᱢᱟᱞᱤᱧ ᱟᱹᱥᱩᱞᱟᱠᱟᱫ ᱠᱚᱜᱮᱭᱟ ᱟᱹᱠᱷᱨᱤᱧ ᱫᱚ ᱟᱹᱠᱷᱨᱤᱧ ᱦᱩᱭᱩᱜ ᱠᱟᱱ ᱜᱮᱭᱟ ᱡᱟᱦᱟᱸ ᱞᱮᱠᱟ ᱢᱟᱨᱠᱮᱹᱴ ᱠᱚᱨᱮ ᱪᱟᱞᱟᱜ ᱠᱟᱱᱟ ᱦᱳᱭ ᱱᱤᱛᱳᱜ ᱫᱚ ᱱᱟᱜ ᱥᱩᱠᱨᱤ ᱦᱚᱸᱠᱚ ᱪᱟᱵᱟ ᱦᱟᱠᱟᱱᱟ ᱦᱮᱸᱥᱮ ᱡᱟ ᱢᱮᱱᱟᱜ ᱠᱚᱣᱟ ᱠᱷᱟᱹᱥᱤ ᱵᱟᱨᱭᱟ ᱢᱮᱱᱟᱜ ᱠᱤᱱᱟᱹ ᱦᱳᱭ ᱟᱫᱚ ᱦᱚᱸ ᱢᱮᱱᱟᱜ ᱠᱤᱱᱟᱹ ᱥᱮᱬᱟᱼᱥᱮᱬᱟ ᱠᱤᱱ ᱜᱮ ᱢᱮᱱᱟᱜ ᱠᱤᱱᱟᱹ ᱠᱚᱢ ᱥᱮ ᱠᱚᱢ ᱵᱟᱨᱚᱼᱯᱚᱸᱫᱽᱨᱚ ᱠᱤᱞᱳ ᱠᱟᱛᱮ ᱠᱤᱱ ᱡᱤᱞᱟ ᱦᱮᱸᱥᱮ ᱨᱮᱹᱴ ᱠᱚᱫᱚ ᱦᱟᱸᱜ ᱟᱴ ᱥᱚ ᱴᱟᱠᱟ ᱦᱤᱥᱟᱹᱵᱽ ᱦᱟᱸᱜ ᱳᱡᱳᱱ ᱛᱮᱞᱤᱧ ᱟᱹᱠᱷᱨᱤᱧ ᱠᱚᱣᱟ ᱦᱮᱸᱥᱮ ᱦᱳᱭ ᱠᱟᱴᱟᱭ ᱠᱟᱛᱮ ᱠᱷᱟᱱ ᱫᱚ ᱟᱴ ᱥᱚ ᱴᱟᱠᱟ ᱟᱨ ᱵᱤᱱᱟᱹ ᱠᱟᱴᱟᱭ ᱠᱟᱛᱮ ᱠᱷᱟᱱ ᱫᱚ ᱰᱤᱥᱠᱟᱣᱩᱱᱴ ᱧᱟᱢᱟᱵᱤᱱ ᱜᱚᱴᱟᱞ ᱛᱮ ᱳᱡᱳᱱ ᱜᱚᱴᱟᱞ ᱛᱮ ᱳᱡᱳᱱ ᱠᱷᱟᱱ ᱫᱚ ᱤᱱᱠᱟᱹ ᱯᱷᱤᱯᱴᱤ ᱯᱟᱨᱥᱮᱱ ᱢᱟᱱᱮ ᱪᱟᱨᱥᱚ ᱴᱟᱠᱟ ᱠᱤᱞᱳ ᱦᱤᱥᱟᱹᱵᱽ ᱛᱮ ᱦᱮᱸ ᱟᱨ ᱡᱩᱫᱤ ᱠᱟᱹᱴᱟᱹᱭ ᱠᱟᱛᱮ ᱠᱷᱟᱱ ᱫᱚ ᱟᱴᱥᱚ ᱴᱟᱠᱟ ᱦᱚᱸ ᱥᱤᱢ ᱠᱚᱣᱟᱜ ᱨᱮᱹᱴ ᱫᱚ ᱱᱤᱛᱳᱜ ᱪᱟᱞᱟᱜ ᱠᱟᱱᱟ ᱴᱷᱚᱥᱚ ᱴᱟᱠᱟ ᱠᱤᱞᱳ ᱦᱚᱸ ᱛᱤᱱᱟᱹᱜ ᱵᱤᱱ ᱤᱫᱤ ᱠᱚᱣᱟ ᱟᱹᱵᱤᱱ ᱜᱮ ᱦᱩᱭᱩᱜᱼᱟ ᱠᱚ ᱯᱚᱸᱫᱽᱨᱚ ᱴᱤ ᱯᱚᱸᱫᱽᱨᱚ ᱯᱤᱥ ᱜᱟᱱ ᱦᱳᱭ ᱛᱚ ᱟᱪᱪᱷᱟ ᱴᱷᱤᱠ ᱜᱮᱭᱟ ᱦᱤᱡᱩᱜ ᱵᱤᱱ ᱦᱟᱸᱜ ᱦᱳᱭ ᱦᱳᱭ ᱴᱷᱤᱠ ᱜᱮᱭᱟ ᱠᱚᱞ ᱵᱤᱱ ᱦᱟᱸᱜ ᱛᱚᱵᱮ ᱦᱮᱸᱥᱮ ᱴᱷᱤᱠ ᱡᱚᱦᱟᱨ ᱜᱮ